ᱫᱷᱚᱨᱚᱢ ᱢᱮᱱ ᱠᱟᱛᱮᱫ ᱡᱟᱦᱟᱸ ᱠᱩᱠᱞᱤ ᱢᱮᱱᱟᱜ ᱟ ᱚᱱᱟ ᱫᱚ ᱢᱟᱨᱟᱝ ᱩᱛᱟᱹᱨ ᱠᱟᱛᱷᱟ ᱠᱟᱱᱟ

ᱫᱷᱚᱨᱚᱢ ᱱᱤᱭᱟᱹ ᱟᱹᱰᱤ ᱪᱟᱨᱪᱟᱜ ᱠᱟᱱᱟ ᱚᱠᱚᱭ ᱠᱚ ᱢᱮᱱᱮᱫᱟ ᱥᱟᱹᱨᱤ ᱫᱷᱚᱨᱚᱢ ᱚᱠᱚᱭ ᱠᱚ ᱢᱮᱱᱮᱫᱟ ᱥᱟᱨᱱᱟ ᱫᱷᱚᱨᱚᱢ ᱚᱠᱚᱭ ᱠᱚ ᱢᱮᱱᱮᱫᱟ ᱦᱟᱺᱰᱤ ᱫᱷᱚᱨᱚᱢ ᱚᱠᱚᱭ ᱠᱚ ᱢᱮᱱᱮᱫᱟ ᱟᱹᱫᱤᱵᱟᱹᱥᱤ ᱫᱷᱚᱨᱚᱢ ᱱᱟᱱᱟ ᱨᱚᱠᱚᱢ ᱦᱚᱲ ᱱᱟᱱᱟ ᱨᱚᱠᱚᱢ ᱡᱩᱠᱛᱤ ᱠᱚ ᱮᱢ ᱮᱫᱟ ᱤᱧᱟᱹᱝ ᱯᱚᱠᱠᱷᱚ ᱠᱷᱚᱱ ᱡᱟᱦᱟᱧ ᱢᱮᱱ ᱦᱚᱪᱚᱭᱮᱫᱟ ᱚᱱᱟ ᱫᱚ ᱤᱧ ᱫᱩᱧ ᱢᱮᱱᱟ ᱥᱟᱱᱛᱟᱲ ᱫᱚ ᱥᱟᱹᱨᱤ ᱫᱷᱚᱨᱚᱢ ᱨᱮᱱ ᱦᱚᱲ ᱠᱟᱱᱟ ᱠᱚ ᱪᱮᱫᱟᱜ ᱥᱮ ᱡᱚᱠᱷᱚᱱ ᱫᱷᱚᱨᱚᱢ ᱠᱚ ᱟᱫ ᱞᱮᱫᱟ ᱚᱱᱟ ᱫᱷᱚᱨᱚᱢ ᱯᱟᱸᱡᱟ ᱡᱷᱚᱠᱷᱚᱱ ᱠᱚ ᱪᱟᱞᱟᱣ ᱞᱮᱱᱟ ᱩᱱ ᱡᱩᱠᱷᱚᱱ ᱥᱟᱹᱨᱤ ᱥᱟᱨᱡᱚᱢ ᱫᱟᱨᱮ ᱨᱮᱜᱮ ᱫᱷᱚᱨᱚᱢ ᱠᱚ ᱧᱟᱢ ᱞᱮᱫᱟ ᱡᱮᱦᱮᱛᱩ ᱥᱟᱹᱨᱤ ᱥᱟᱨᱡᱚᱢ ᱫᱟᱨᱮ ᱨᱮᱠᱚ ᱧᱟᱢ ᱞᱮᱫᱟ ᱚᱱᱟ ᱦᱚᱛᱮᱫ ᱛᱮ ᱚᱱᱟ ᱫᱚ ᱥᱟᱹᱨᱤ ᱫᱷᱚᱨᱚᱢ ᱛᱮᱜᱮ ᱢᱮᱱᱚᱜᱚᱜᱼᱟ ᱥᱟᱹᱨᱤ ᱫᱷᱚᱨᱚᱢ ᱫᱚ ᱟᱵᱚᱣᱟᱜ ᱞᱟᱭ ᱞᱟᱠᱪᱟᱨ ᱟᱹᱨᱤᱪᱟᱹᱞᱤ ᱡᱟᱦᱟᱸ ᱦᱟᱯᱲᱟᱢ ᱠᱚ ᱦᱟᱡᱟᱨ ᱦᱟᱡᱟᱨ ᱵᱚᱪᱷᱚᱨ ᱠᱷᱚᱱ ᱠᱚ ᱞᱟᱹᱭ ᱫᱚᱦᱚ ᱦᱚᱴᱚᱣ ᱟᱠᱟᱫᱟ ᱮᱵᱚᱝ ᱚᱱᱟ ᱜᱮ ᱟᱵᱚ ᱥᱟᱢᱴᱟᱣ ᱠᱟᱛᱮᱫ ᱵᱚᱱ ᱪᱟᱞᱟᱣ ᱤᱫᱤᱭᱮᱫᱟ ᱚᱱᱟ ᱫᱚ ᱦᱩᱭᱩᱜ ᱠᱟᱱᱟ ᱞᱟᱭ ᱞᱟᱠᱪᱟᱨ ᱟᱹᱨᱤᱪᱟᱹᱞᱤ ᱱᱚᱣᱟ ᱞᱟᱭ ᱪᱟᱠᱪᱟᱨ ᱟᱹᱨᱤ ᱪᱟᱹᱞᱤ ᱪᱮᱛᱟᱱ ᱨᱮᱜᱮ ᱟᱵᱚ ᱫᱚᱵᱚᱱ ᱪᱟᱞᱟᱜ ᱠᱟᱱᱟ ᱚᱱᱟ ᱵᱟᱨᱦᱮ ᱫᱚ ᱟᱵᱚ ᱫᱚ ᱵᱟᱵᱚᱱ ᱪᱟᱞᱟᱜ ᱠᱟᱱᱟ ᱟᱵᱚ ᱦᱩᱲᱩ ᱪᱟᱣᱞᱮ ᱡᱮᱢᱚᱱ ᱵᱟᱺᱫᱤ ᱠᱟᱛᱮᱫ ᱵᱚᱱ ᱫᱚᱦᱚ ᱠᱟᱜᱼᱟ ᱡᱟᱛᱮ ᱥᱤᱢ ᱥᱩᱠᱨᱤ ᱮᱢᱟᱱ ᱛᱮᱱ ᱠᱚ ᱢᱩᱡ ᱠᱚ ᱡᱟᱛᱮ ᱵᱟᱠᱚ ᱱᱚᱥᱴᱚ ᱫᱟᱲᱮᱭᱟᱜ ᱢᱟ ᱚᱱᱠᱟ ᱜᱮ ᱟᱵᱚᱣᱟᱜ ᱫᱷᱚᱨᱚᱢ ᱦᱚᱸ ᱡᱚᱜᱟᱣ ᱡᱚᱛᱚᱱ ᱜᱮ ᱮᱠᱟᱞ ᱜᱮ ᱫᱚᱨᱠᱟᱨ ᱠᱟᱱᱟ ᱠᱟᱨᱚᱱ ᱫᱷᱚᱨᱚᱢ ᱟᱫ ᱞᱮᱱ ᱠᱷᱟᱱ ᱢᱟᱹᱱᱢᱤ ᱦᱚᱸ ᱢᱚᱱᱮ ᱦᱚᱭ ᱟᱫᱚᱜ ᱟᱠᱚ ᱚᱱᱟ ᱦᱚᱛᱮ ᱛᱮ ᱤᱧ ᱫᱚ ᱥᱟᱹᱨᱤ ᱫᱷᱚᱨᱚᱢ ᱡᱟᱛᱮ ᱵᱷᱟᱹᱜᱤ ᱵᱷᱟᱵᱽ ᱛᱮ ᱵᱟᱧᱪᱟᱣ ᱛᱟᱦᱮᱱᱟ ᱚᱱᱟ ᱨᱮᱱᱟᱜ ᱠᱟᱹᱢᱤ ᱚᱵᱚᱥᱳᱭ ᱵᱚᱱ ᱠᱚᱨᱟᱣ ᱤᱫᱤᱭᱟ